ᱫᱩ ᱚᱠᱴᱳᱵᱚᱨ ᱯᱚᱱᱫᱽᱨᱚ ᱟᱜᱚᱥᱴ ᱪᱷᱟᱵᱽᱵᱤᱥ ᱡᱟᱱᱩᱣᱟᱨᱤ ᱯᱨᱚᱡᱟᱛᱚᱱᱛᱨᱚ ᱫᱤᱵᱚᱥ ᱯᱟᱸᱪ ᱥᱤᱛᱮᱢᱵᱚᱨ ᱥᱤᱠᱠᱷᱚᱠ ᱫᱤᱵᱚᱥ ᱯᱟᱸᱪ ᱯᱟᱸᱪ ᱩᱱᱤᱥᱥᱚ ᱯᱟᱸᱪ ᱚᱞᱜᱩᱨᱩ ᱯᱚᱱᱰᱤᱛ ᱨᱚᱜᱷᱩᱱᱟᱛᱷᱟᱜ ᱡᱚᱱᱢᱚ ᱫᱤᱱ ᱪᱷᱟᱵᱽᱵᱤᱥ ᱡᱟᱱᱩᱣᱟᱨᱤ ᱯᱚᱸᱪᱤᱥ ᱰᱤᱥᱮᱢᱵᱚᱨ ᱵᱚᱲᱚ ᱫᱤᱱ ᱡᱟᱦᱟᱸᱛᱮ ᱡᱚᱛᱚ ᱧᱮᱞᱚᱜ ᱠᱟᱱ ᱫᱤᱱ ᱥᱮᱬᱟ ᱮᱦᱚᱵᱚᱜ ᱛᱟᱵᱚᱱᱟ ᱟᱭᱢᱟ ᱚᱱᱠᱟᱱ ᱫᱤᱱ ᱛᱟᱵᱚᱱ ᱢᱮᱱᱟᱜᱼᱟ ᱡᱟᱦᱟᱸᱜᱮ ᱟᱵᱚ ᱟᱜᱟᱢ ᱨᱮᱱᱟᱜ ᱩᱭᱦᱟᱹᱨ ᱫᱤᱱ ᱵᱟᱲᱟᱭ ᱡᱚᱝ ᱫᱤᱱ ᱛᱟᱵᱚᱱ ᱢᱮᱱᱟᱜᱼᱟ ᱚᱱᱠᱟ ᱟᱭᱢᱟ